ᱟᱢ ᱠᱟᱹᱴᱤᱡ ᱠᱷᱚᱱ ᱱᱤᱛᱚᱜ ᱫᱷᱟᱹᱵᱤᱡ ᱪᱮᱫ ᱞᱮᱠᱟᱢ ᱚᱞᱚᱜ ᱯᱟᱲᱦᱟᱣ ᱠᱟᱱᱟ ᱚᱱᱟ ᱚᱞᱚᱜ ᱯᱟᱲᱦᱟᱜ ᱨᱮᱭᱟᱜ ᱚᱵᱷᱤᱜᱽᱜᱚᱛᱟ ᱞᱟᱹᱭᱟᱹᱧ ᱢᱮ ᱦᱮᱸ ᱤᱧ ᱡᱚᱛᱚ ᱠᱷᱚᱱ ᱠᱟᱹᱴᱤᱡ ᱡᱚᱠᱷᱚᱱ ᱟᱥᱨᱚᱢ ᱨᱮ ᱛᱚᱠᱷᱚᱱ ᱫᱚ ᱯᱟᱸᱪ ᱠᱷᱚᱱ ᱪᱷᱚᱭ ᱩᱢᱮᱨ ᱦᱩᱭ ᱠᱟᱱ ᱛᱤᱧᱟᱹ ᱛᱚᱠᱷᱚᱱ ᱟᱥᱨᱚᱢ ᱨᱮᱠᱚ ᱵᱷᱚᱨᱛᱤ ᱠᱤᱫᱤᱧᱟ ᱡᱟᱦᱟᱸ ᱫᱚ ᱢᱟᱨᱟᱝᱵᱩᱨᱩ ᱪᱟᱪᱳ ᱢᱟᱨᱥᱟᱞ ᱟᱥᱨᱚᱢ ᱚᱱᱟ ᱟᱥᱨᱚᱢ ᱨᱮ ᱵᱷᱚᱨᱛᱤ ᱠᱟᱛᱮᱫ ᱚᱸᱰᱮ ᱥᱟᱨᱟᱫᱤᱱ ᱠᱚ ᱯᱟᱲᱦᱟᱣ ᱦᱚᱪᱚ ᱠᱟᱱ ᱛᱟᱦᱮᱱᱟ ᱥᱮᱛᱟᱜ ᱨᱮ ᱵᱮᱨᱮᱫ ᱠᱟᱛᱮᱫ ᱢᱤᱫ ᱪᱷᱚᱴᱮᱢ ᱯᱟᱲᱦᱟᱣ ᱠᱮᱫᱟ ᱠᱞᱟᱥ ᱫᱚᱥᱴᱟ ᱛᱚᱠᱠᱚ ᱛᱟᱨᱯᱚᱨᱮ ᱩᱢ ᱯᱷᱟᱨᱪᱟ ᱠᱟᱛᱮᱫ ᱟᱨᱚ ᱠᱞᱟᱥᱮᱢ ᱪᱟᱞᱟᱣᱱᱟ ᱟᱨ ᱢᱟᱥᱴᱟᱨ ᱠᱚ ᱡᱩᱫᱤ ᱵᱟᱢ ᱯᱟᱲᱦᱟᱣ ᱫᱟᱲᱮᱭᱟᱜᱼᱟ ᱛᱟᱦᱞᱮ ᱟᱹᱰᱤ ᱠᱚ ᱫᱟᱫᱟᱞ ᱠᱟᱱ ᱛᱟᱦᱮᱱᱟ ᱟᱥᱨᱚᱢ ᱟᱥᱨᱚᱢ ᱨᱮᱛᱚ ᱛᱟᱨᱯᱚᱨᱮ ᱟᱨᱚ ᱫᱟᱜ ᱩᱢ ᱯᱷᱟᱨᱪᱟ ᱠᱟᱛᱮᱫ ᱫᱟᱠᱟ ᱡᱚᱢ ᱵᱟᱲᱟ ᱠᱟᱛᱮᱫ ᱟᱵᱟᱨ ᱠᱞᱟᱥ ᱫᱩᱲᱩᱵ ᱢᱮ ᱛᱟᱨᱯᱚᱨᱮ ᱠᱞᱟᱥ ᱯᱩᱨᱟᱹᱣ ᱠᱟᱛᱮᱫ ᱟᱹᱭᱩᱵ ᱵᱮᱲᱟ ᱠᱷᱮᱞᱳᱰ ᱪᱟᱞᱟᱣ ᱦᱩᱭᱩᱜᱼᱟ ᱢᱟᱴᱷᱨᱮ ᱛᱚ ᱠᱷᱮᱞᱳᱰᱮᱢ ᱪᱟᱞᱟᱣᱱᱟ ᱦᱮᱡ ᱠᱟᱛᱮᱫ ᱯᱟᱨᱛᱷᱚᱱᱟ ᱠᱮᱫ ᱜᱮᱢ ᱟᱫᱚ ᱟᱵᱟᱨ ᱠᱞᱟᱥᱮᱢ ᱫᱩᱲᱩᱵ ᱮᱱᱟ ᱫᱚᱥᱴᱟ ᱛᱚᱠᱠᱚ ᱱᱚᱝᱠᱟ ᱠᱟᱛᱮᱫ ᱜᱮ ᱟᱥᱨᱚᱢ ᱨᱮᱭᱟᱜ ᱠᱞᱟᱥ ᱫᱚ ᱦᱩᱭᱩᱜ ᱠᱟᱱ ᱛᱟᱞᱮ ᱛᱟᱦᱮᱱᱟ ᱚᱱᱠᱟ ᱠᱟᱛᱮᱫ ᱜᱮ ᱪᱷᱚ ᱢᱟᱥᱤᱧ ᱛᱟᱦᱮᱸᱭᱮᱱᱟ ᱟᱥᱨᱚᱢ ᱨᱮ ᱛᱟᱨᱯᱚᱨᱮ ᱟᱫᱚ ᱚᱱᱟ ᱵᱷᱟᱹᱯᱟᱹᱱᱤᱭᱟᱹ ᱟᱥᱨᱚᱢ ᱡᱟᱦᱟᱸ ᱟᱛᱳᱨᱮ ᱢᱮᱱᱟᱜᱼᱟ ᱦᱟᱹᱯᱟᱹᱱᱤᱭᱟᱹ ᱯᱨᱟᱛᱷᱚᱢᱤᱠ ᱵᱤᱫᱽᱫᱟᱞᱚᱭ ᱨᱮᱠᱚ ᱵᱷᱚᱨᱛᱤ ᱠᱤᱫᱤᱧᱟ ᱚᱸᱰᱮ ᱵᱷᱚᱨᱛᱤ ᱠᱟᱛᱮᱫ ᱫᱚ ᱚᱣᱟᱱ ᱨᱮᱠᱚ ᱵᱷᱚᱨᱛᱤ ᱠᱤᱫᱤᱧᱟ ᱛᱟᱨᱯᱚᱨᱮ ᱟᱥᱨᱚᱢ ᱨᱮ ᱛᱟᱦᱮᱸ ᱠᱟᱛᱮᱫ ᱜᱮ ᱚᱱᱟ ᱯᱨᱟᱭᱢᱟᱨᱤ ᱥᱠᱩᱞ ᱨᱤᱧ ᱪᱟᱞᱟᱜ ᱠᱟᱱ ᱛᱟᱦᱮᱱᱟ ᱯᱟᱲᱦᱟᱣ ᱟᱥᱨᱚᱢ ᱨᱮ ᱥᱮᱛᱟᱜ ᱨᱮ ᱠᱞᱟᱥ ᱠᱟᱛᱮᱫ ᱛᱩᱯᱩ ᱯᱷᱟᱨᱪᱟ ᱠᱟᱛᱮᱫ ᱡᱚᱢ ᱧᱩ ᱵᱟᱲᱟ ᱠᱟᱛᱮᱫ ᱯᱨᱟᱛᱷᱚᱢᱤᱠ ᱤᱥᱠᱩᱞ ᱨᱤᱧ ᱪᱟᱞᱟᱜ ᱠᱟᱱ ᱛᱟᱦᱮᱱᱟ ᱟᱨ ᱚᱸᱰᱮ ᱠᱷᱚᱱ ᱦᱮᱡ ᱠᱟᱛᱮᱫ ᱟᱵᱟᱨ ᱠᱞᱟᱥ ᱞᱮ ᱫᱩᱲᱩᱵ ᱠᱟᱱ ᱛᱟᱦᱮᱱᱟ ᱠᱷᱮᱞᱳᱰ ᱪᱟᱞᱟᱣ ᱠᱟᱛᱮᱫ ᱟᱹᱭᱩᱵ ᱵᱮᱲᱟ ᱠᱞᱟᱥ ᱞᱮ ᱫᱩᱲᱩᱵ ᱠᱟᱱ ᱛᱟᱦᱮᱱᱟ ᱚᱱᱠᱟ ᱠᱟᱛᱮᱫ ᱜᱮ ᱯᱩᱱ ᱵᱚᱪᱷᱚᱨ ᱯᱩᱨᱟᱹᱣᱮᱱ ᱛᱤᱧᱟᱹ ᱟᱨ ᱯᱩᱱ ᱵᱚᱪᱷᱚᱨ ᱯᱩᱨᱟᱹᱣ ᱠᱟᱛᱮᱫ ᱦᱟᱭ ᱤᱥᱠᱩᱞ ᱨᱮ ᱯᱚᱨᱤᱠᱠᱷᱟ ᱮᱢ ᱦᱚᱸ ᱥᱮ ᱵᱤᱱᱤᱰ ᱮᱢ ᱦᱚᱸ ᱥᱮᱴᱮᱨ ᱮᱱᱟ ᱡᱟᱦᱟᱸ ᱫᱚ ᱯᱚᱨᱤᱠᱠᱷᱟ ᱮᱢ ᱠᱟᱛᱮᱫ ᱚᱱᱟ ᱡᱩᱫᱤᱢ ᱯᱟᱥᱟ ᱛᱚᱵᱮᱜᱮ ᱯᱚᱨᱤᱠᱠᱷᱟ ᱠᱚ ᱦᱟᱛᱟᱣ ᱢᱮᱭᱟ ᱵᱷᱚᱨᱛᱤ ᱠᱚ ᱦᱟᱛᱟᱣ ᱢᱮᱭᱟ ᱚᱱᱟᱛᱮ ᱯᱚᱨᱤᱠᱠᱷᱟ ᱮᱢ ᱦᱩᱭᱱᱟ ᱟᱨ ᱯᱮᱭᱟ ᱤᱥᱠᱩᱞ ᱨᱤᱧ ᱮᱢ ᱞᱮᱫᱟ ᱪᱟᱸᱫᱽᱲᱟ ᱠᱮ ᱮᱥ ᱮᱭᱤᱪ ᱦᱟᱭ ᱤᱥᱠᱩᱞ ᱟᱨ ᱯᱚᱱᱰᱤᱛ ᱨᱩᱜᱷᱩᱱᱟᱛᱷ ᱢᱩᱨᱢᱩ ᱟᱵᱟᱥᱤᱠ ᱤᱥᱠᱩᱞ ᱟᱨ ᱩᱠᱷᱲᱟᱹᱰᱤ ᱦᱟᱭ ᱤᱥᱠᱩᱞ ᱱᱚᱣᱟ ᱠᱚ ᱢᱩᱫᱽᱨᱮ ᱵᱟᱨᱭᱟ ᱤᱥᱠᱩᱞ ᱨᱮ ᱪᱟᱱᱥᱤᱧ ᱧᱟᱢ ᱠᱮᱫᱟ ᱡᱟᱦᱟᱸ ᱫᱚ ᱯᱚᱱᱰᱤᱛ ᱨᱚᱜᱷᱩᱱᱟᱛᱷ ᱢᱩᱨᱢᱩ ᱟᱵᱟᱥᱤᱠ ᱤᱥᱠᱩᱞ ᱟᱨ ᱪᱟᱸᱫᱽᱲᱟ ᱠᱮ ᱮᱥ ᱮᱭᱤᱪ ᱦᱟᱭ ᱤᱥᱠᱩᱞ ᱚᱱᱟ ᱠᱤᱱ ᱢᱩᱫᱽᱨᱮ ᱤᱧ ᱫᱚ ᱯᱚᱱᱰᱤᱛ ᱨᱩᱜᱷᱩᱱᱟᱛᱷ ᱢᱩᱨᱢᱩ ᱟᱵᱟᱥᱤᱠ ᱤᱥᱠᱩᱞ ᱨᱤᱧ ᱵᱷᱚᱨᱛᱤᱭᱮᱱᱟ ᱟᱨ ᱵᱷᱚᱨᱛᱤᱭᱤᱱᱟᱹᱧ ᱚᱸᱰᱮ ᱯᱷᱟᱭᱤᱵᱷ ᱨᱮ ᱢᱚᱬᱮ ᱠᱞᱟᱥ ᱨᱮ ᱛᱟᱨᱯᱚᱨᱮ ᱚᱸᱰᱮ ᱯᱟᱲᱦᱟᱣ ᱯᱟᱲᱦᱟᱣᱛᱮ ᱨᱮᱡᱟᱞᱴ ᱫᱚ ᱢᱟᱡᱷᱟᱨᱤ ᱜᱮ ᱛᱟᱦᱮᱸ ᱠᱟᱱ ᱛᱤᱧᱟᱹ ᱛᱟᱨᱯᱚᱨᱮ ᱯᱟᱲᱦᱟᱣ ᱚᱸᱰᱮᱧ ᱯᱟᱲᱦᱟᱣ ᱠᱮᱫᱟ ᱛᱟᱨᱯᱚᱨᱮ ᱫᱩ ᱦᱟᱡᱟᱨ ᱩᱱᱤᱥ ᱨᱮ ᱢᱟᱫᱽᱫᱷᱚᱢᱤᱠᱤᱧ ᱮᱢ ᱞᱮᱫᱟ ᱛᱟᱨᱯᱚᱨᱮ ᱫᱩ ᱦᱟᱡᱟᱨ ᱠᱩᱲᱤᱨᱮ ᱠᱩᱲᱤ ᱮᱠᱩᱥ ᱨᱮ ᱮᱭᱤᱪ ᱮᱥ ᱠᱩᱲᱤᱨᱮ ᱮᱭᱤᱪ ᱮᱥ ᱤᱧ ᱮᱢ ᱠᱮᱫᱟ ᱚᱸᱰᱮ ᱮᱢ ᱠᱟᱛᱮᱫ ᱛᱟᱨᱯᱚᱨᱮ ᱠᱚᱞᱮᱡᱽ ᱨᱮ ᱯᱷᱚᱨᱚᱢ ᱠᱚᱧ ᱯᱷᱤᱞᱟᱯ ᱠᱮᱫᱟ ᱛᱟᱨᱯᱚᱨᱮ ᱱᱚᱣᱟ ᱢᱟᱱᱠᱚᱲ ᱠᱚᱞᱮᱡᱽ ᱥᱟᱱᱛᱟᱲᱤ ᱚᱱᱟᱨᱥ ᱛᱤᱧ ᱵᱷᱚᱨᱛᱤᱭᱮᱱᱟ ᱱᱤᱛᱚᱜ ᱫᱚ ᱯᱷᱟᱥ ᱥᱮᱠᱮᱱᱰ ᱛᱷᱟᱨᱰ ᱤᱭᱟᱨᱤᱧ ᱯᱷᱟᱥ ᱥᱮᱠᱮᱱᱰ ᱤᱭᱟᱨ ᱛᱟᱦᱮᱸᱭᱮᱱᱟ ᱱᱤᱛᱚᱜ ᱫᱚ ᱛᱷᱟᱨᱰ ᱤᱭᱟᱨᱤᱧ ᱯᱟᱲᱦᱟᱜ ᱠᱟᱱᱟ ᱩᱱ ᱫᱚ ᱠᱟᱹᱴᱤᱡ ᱵᱮᱞᱟ ᱨᱮᱫᱚ ᱠᱟᱹᱣᱰᱤ ᱨᱮᱭᱟᱜ ᱜᱚᱱᱚᱝ ᱵᱟᱹᱧ ᱵᱩᱡᱷᱟᱹᱣᱮᱫ ᱛᱟᱦᱮᱱ ᱥᱮ ᱵᱟᱵᱟ ᱚᱲᱟᱜ ᱨᱮᱱ ᱦᱚᱲ ᱥᱮ ᱵᱟᱵᱟ ᱛᱟᱠᱚ ᱵᱟᱵᱟ ᱵᱟᱭ ᱵᱩᱡᱷᱟᱹᱣ ᱦᱚᱪᱚᱣ ᱠᱟᱹᱫᱤᱧ ᱛᱟᱦᱮᱱ ᱢᱮᱱᱠᱷᱟᱱ ᱱᱤᱛᱚᱜ ᱫᱚ ᱛᱤᱱᱟᱹᱜ ᱤᱧ ᱵᱚ ᱞᱟᱹᱴᱩᱭᱮᱱᱟ ᱛᱚᱧ ᱵᱩᱡᱷᱟᱹᱣ ᱮᱫᱟ ᱠᱟᱹᱣᱰᱤ ᱨᱮᱭᱟᱜ ᱜᱚᱱᱚᱝ ᱫᱚ ᱛᱤᱱᱟᱹᱜ ᱚᱱᱟᱛᱮ ᱟᱹᱰᱤ ᱦᱟᱨᱠᱮᱛ ᱥᱟᱥᱮᱛ ᱠᱟᱛᱮᱫ ᱠᱚ ᱯᱟᱲᱦᱟᱣ ᱦᱚᱪᱚᱣᱟᱠᱟᱫᱤᱧᱟ ᱩᱱ ᱫᱤᱱ ᱵᱟᱹᱧ ᱵᱩᱡᱷᱟᱹᱣᱮᱫ ᱛᱟᱦᱮᱱᱛᱮ ᱩᱱᱟᱹᱜ ᱵᱟᱹᱧ ᱵᱩᱡᱷᱟᱹᱣ ᱞᱮᱱᱟ ᱱᱤᱛᱚᱜ ᱫᱚᱧ ᱵᱩᱡᱷᱟᱹᱣᱫᱟ ᱱᱚᱝᱠᱟ ᱠᱟᱛᱮᱫ ᱜᱮ ᱱᱤᱱᱟᱹᱜ ᱦᱟᱨᱠᱮᱛ ᱠᱟᱛᱮᱫ ᱜᱮ ᱤᱧ ᱫᱚᱧ ᱯᱟᱲᱦᱟᱣ ᱪᱟᱞᱟᱜ ᱠᱟᱱ ᱛᱤᱧᱟ ᱱᱤᱛ ᱦᱚᱸ ᱟᱹᱣᱨᱤᱧ ᱢᱩᱪᱟᱹᱫᱟ ᱛᱚ ᱟᱥᱟ ᱢᱮᱱᱟᱜ ᱛᱤᱧᱟ ᱯᱟᱲᱦᱟᱣ ᱠᱟᱛᱮᱫ ᱟᱹᱰᱤ ᱞᱟᱹᱴᱩ ᱦᱚᱲᱤᱧ ᱵᱮᱱᱟᱜᱼᱟ ᱢᱮᱱᱛᱮ ᱟᱫᱚ ᱱᱤᱛᱚᱜ ᱛᱷᱟᱨᱰ ᱤᱭᱟᱨ ᱛᱟᱨᱯᱚᱨ ᱪᱟᱹᱞᱩᱜ ᱠᱟᱱᱟ ᱚᱱᱠᱟᱜᱮ